ᱦᱮᱸ ᱦᱮᱞᱳ ᱦᱮᱸ ᱡᱚᱦᱟᱨ ᱜᱮ ᱦᱮᱸ ᱦᱮᱸ ᱯᱩᱨᱚᱱᱫᱚᱨᱯᱩᱨ ᱠᱩᱞᱦᱤ ᱠᱟᱱᱟ ᱦᱮᱸ ᱤᱧ ᱫᱚ ᱱᱚᱣᱟ ᱟᱛᱳ ᱨᱤᱱᱤᱪ ᱜᱮ ᱢᱤᱫ ᱜᱤᱨᱟᱹᱵᱟᱹᱥᱤ ᱥᱩᱥᱢᱤᱛᱟᱧ ᱢᱮᱱᱫᱟ ᱟᱪᱪᱷᱟ

ᱟᱪᱪᱷᱟᱼᱟᱪᱪᱷᱟ ᱦᱮᱸ ᱱᱚᱰᱮ ᱫᱚ ᱮᱸᱴᱠᱮᱴᱚᱲᱮ ᱫᱚ ᱢᱮᱱᱟᱜ ᱫᱚ ᱢᱮᱱᱟᱜ ᱠᱟᱜ ᱜᱮᱭᱟ ᱴᱟᱭᱤᱢ ᱢᱚᱛᱚ ᱯᱩᱛᱷᱤ ᱠᱚ ᱵᱟᱝᱠᱚ ᱧᱟᱢ ᱫᱟ ᱟᱨ ᱚᱱᱠᱟ ᱠᱮᱞᱟᱥ ᱨᱩᱢ ᱠᱚᱦᱚᱸ ᱵᱟᱹᱱᱩᱜᱼᱟ ᱚᱱᱟᱛᱮ ᱟᱨ ᱢᱤᱫᱫᱤᱱ ᱜᱮᱠᱚ ᱟᱹᱣᱨᱤ ᱪᱟᱹᱞᱩᱜ ᱟᱛᱚ ᱚᱱᱟᱛᱮ ᱮᱸᱴᱠᱮᱴᱚᱲᱮ ᱫᱚ ᱦᱩᱭᱩᱜ ᱠᱟᱱ ᱜᱮᱭᱟ ᱜᱤᱫᱽᱨᱟᱹ ᱠᱚᱣᱟᱜ ᱦᱩᱭ ᱱᱟ ᱵᱟᱨᱯᱮ ᱥᱮᱨᱢᱟ ᱡᱚᱠᱷᱚᱱ ᱠᱷᱚᱱᱟᱜ ᱤᱥᱠᱩᱞ ᱵᱤᱫᱽᱫᱟᱹᱜᱟᱲ ᱮᱥᱴᱟᱴ ᱠᱟᱱᱟ ᱛᱚᱠᱷᱚᱱ ᱠᱷᱚᱱᱟᱜ ᱜᱮ ᱦᱩᱭᱩᱜ ᱠᱟᱱᱟ ᱟᱹᱰᱤ ᱵᱟᱨᱜᱮ ᱥᱚᱨᱠᱟᱨ ᱴᱷᱮᱱ ᱮᱯᱞᱤᱠᱮᱥᱚᱱ ᱠᱚᱫᱚᱞᱮ ᱮᱢ ᱠᱟᱫᱟ ᱚᱱᱠᱟ ᱨᱚᱠᱚᱢ ᱫᱚ ᱠᱟᱹᱢᱤ ᱦᱚᱨᱟ ᱫᱚ ᱟᱹᱣᱨᱤ ᱮᱦᱚᱵᱚᱜᱼᱟ ᱱᱤᱛ ᱦᱟᱹᱵᱤᱡᱛᱮ ᱟᱪᱪᱷᱟ ᱟᱪᱪᱷᱟ ᱟᱪᱪᱷᱟ ᱦᱮᱸ ᱟᱫᱚ ᱵᱟᱸᱠᱩᱲᱟ ᱨᱮᱦᱚᱸ ᱟᱹᱰᱤᱜᱟᱱ ᱜᱮ ᱤᱥᱠᱩᱞ ᱫᱚ ᱢᱮᱱᱟᱜ ᱠᱟᱫᱟ ᱡᱮᱢᱚᱱ ᱪᱟᱸᱫᱽᱲᱟᱨᱮ ᱢᱮᱱᱟᱜᱼᱟ ᱛᱟᱨᱯᱚᱨ ᱨᱟᱱᱤᱵᱟᱸᱫᱷ ᱨᱮ ᱢᱮᱱᱟᱜᱼᱟ ᱚᱱᱠᱟ ᱟᱹᱰᱤᱜᱟᱱ ᱟᱛᱳ ᱠᱚᱨᱮᱜ ᱵᱟ ᱰᱤᱥᱴᱤᱠ ᱠᱚᱨᱮᱜ ᱯᱟᱲᱦᱟᱣ ᱫᱚ ᱪᱟᱟᱜ ᱠᱟᱱᱟ ᱥᱟᱱᱛᱟᱲᱤᱛᱮ ᱟᱪᱪᱷᱟ ᱦᱮᱸ ᱛᱟᱦᱚᱞᱮ ᱴᱷᱤᱠ ᱜᱮᱭᱟ ᱢᱟ